ᱛᱤᱨᱞᱟᱹ ᱠᱚ ᱫᱤᱱᱟᱹᱢ ᱦᱤᱞᱳᱜ ᱚᱠᱟ ᱪᱮᱞᱮᱧᱡᱽ ᱥᱟᱶ ᱠᱚ ᱥᱟᱢᱟᱝ ᱫᱟᱯᱨᱟᱢᱚᱜᱼᱟ ᱛᱤᱨᱞᱟᱹ ᱠᱚ ᱡᱮᱢᱚᱱ ᱟᱵᱚ ᱵᱟᱵᱟ ᱦᱚᱲ ᱡᱟᱦᱟᱸ ᱞᱮᱠᱟ ᱢᱟᱨᱟᱝ ᱦᱩᱫᱟᱹ ᱠᱚᱨᱮᱜ ᱠᱚ ᱥᱮᱴᱮᱨᱚᱜ ᱠᱟᱱᱟ ᱩᱱᱠᱩ ᱦᱚᱸ ᱟᱠᱚ ᱚᱱᱟ ᱩᱭᱦᱟᱹᱨ ᱢᱮᱱᱟᱜ ᱛᱟᱠᱚᱣᱟ ᱟᱞᱮ ᱦᱚᱸ ᱚᱱᱠᱟᱱ ᱡᱟᱭᱜᱟ ᱞᱮ ᱥᱮᱴᱮᱨ ᱧᱟᱢᱚᱜ ᱢᱟ ᱟᱨ ᱱᱚᱣᱟ ᱥᱮᱨᱢᱟ ᱛᱟᱭᱚᱢ ᱥᱮᱨᱢᱟ ᱫᱷᱟᱹᱵᱤᱡ ᱵᱟᱨᱚᱛᱤᱭᱚ ᱥᱟᱶᱛᱟ ᱨᱮ ᱛᱤᱨᱞᱟᱹ ᱠᱚᱣᱟᱜ ᱮᱱᱮᱢ ᱪᱮᱫ ᱞᱮᱠᱟ ᱵᱚᱫᱚᱞ ᱠᱟᱱᱟ ᱱᱚᱣᱟ ᱟᱵᱚᱣᱟᱜ ᱥᱤᱧᱚᱛ ᱫᱤᱥᱚᱢ ᱨᱮ ᱛᱤᱨᱞᱟᱹ ᱠᱚᱣᱟᱜ ᱮᱱᱮᱢ ᱟᱹᱰᱤᱜᱟᱱ ᱞᱟᱦᱟ ᱤᱫᱤᱭᱟᱠᱟᱱᱟ ᱟᱹᱰᱤᱜᱟᱱ ᱵᱚᱫᱚᱞ ᱠᱟᱱᱟ ᱚᱱᱟᱛᱮ ᱢᱮᱱ ᱜᱟᱱᱚᱜᱼᱟ ᱛᱤᱨᱞᱟᱹ ᱠᱚ ᱱᱤᱛᱳᱜ ᱟᱹᱰᱤ ᱪᱷᱩᱴᱟᱹᱣ ᱨᱮ ᱢᱮᱱᱟᱜ ᱠᱚᱣᱟ ᱪᱮᱫ ᱟᱢᱮᱢ ᱢᱚᱱᱮᱭᱟ ᱡᱮ ᱛᱤᱨᱞᱟᱹ ᱠᱚᱣᱟᱜ ᱱᱤᱨᱟᱹᱭ ᱵᱩᱡᱷᱟᱹᱣ ᱟᱨ ᱠᱟᱹᱢᱤ ᱴᱷᱟᱣ ᱨᱮ ᱥᱮᱪᱮᱫ ᱴᱷᱟᱶ ᱨᱮ ᱥᱟᱱᱟᱢ ᱫᱟᱣ ᱠᱚ ᱧᱟᱢᱟ ᱦᱚᱸ ᱫᱚᱨᱠᱟᱨᱚᱜ ᱠᱟᱱᱟ ᱛᱤᱨᱞᱟᱹ ᱠᱚᱜᱮ ᱥᱮᱪᱮᱫ ᱴᱷᱟᱶ ᱨᱮ ᱡᱩᱫᱤ ᱵᱟᱝᱠᱚ ᱥᱮᱴᱮᱨᱚᱜᱼᱟ ᱮᱱᱠᱷᱟᱱ ᱟᱨ ᱠᱟᱹᱢᱤ ᱴᱷᱟᱶ ᱨᱮᱦᱚᱸ ᱡᱩᱫᱤ ᱵᱟᱝᱠᱚ ᱥᱮᱴᱮᱨᱚᱜᱼᱟ ᱮᱱᱠᱷᱟᱱ ᱦᱤᱡᱩᱜ ᱠᱟᱱ ᱦᱚᱱ ᱜᱟᱬᱟ ᱪᱮᱫ ᱞᱮᱠᱟᱛᱮ ᱟᱠᱚ ᱱᱟᱯᱟᱭ ᱛᱮᱠᱚ ᱢᱟᱲᱟᱝ ᱥᱮᱫ ᱠᱚ ᱞᱟᱦᱟ ᱫᱟᱲᱮᱭᱟᱠᱚᱣᱟ ᱛᱤᱨᱞᱟᱹ ᱜᱮ ᱮᱛᱚᱦᱚᱵ ᱩᱱᱠᱩ ᱜᱮ ᱟᱵᱚᱨᱮᱱ ᱦᱚᱱ ᱜᱟᱬᱟ ᱥᱮᱪᱮᱫ ᱥᱮ ᱤᱭᱟᱹ ᱞᱟᱹᱜᱤᱫ ᱛᱮ ᱮᱛᱚᱦᱚᱵ ᱩᱱᱠᱩ ᱜᱮᱠᱚ ᱥᱟᱢᱴᱟᱣ ᱤᱫᱤ ᱠᱚᱣᱟ ᱟᱨ ᱟᱵᱚᱨᱮᱱ ᱛᱤᱨᱞᱟᱹ ᱠᱚ ᱚᱱᱟ ᱪᱤᱠᱟᱹ ᱱᱚᱣᱟ ᱴᱷᱟᱶ ᱨᱮ ᱟᱨ ᱥᱮᱪᱮᱫ ᱠᱟᱹᱢᱤᱨᱮ ᱥᱮ ᱡᱟᱦᱟᱱᱟᱜ ᱠᱟᱹᱢᱤ ᱨᱮᱦᱚᱸ ᱩᱱᱠᱩ ᱥᱮᱴᱮᱨᱚᱜ ᱛᱟᱦᱮᱸ ᱫᱚᱨᱠᱟᱨᱚᱜ ᱠᱟᱱᱟ